ᱱᱚᱣᱟ ᱚᱞ ᱵᱟᱲᱟᱭ ᱟᱨ ᱵᱮᱵᱷᱟᱨ ᱠᱟᱛᱮᱫ ᱚᱱᱟ ᱠᱟᱹᱢᱤᱦᱚᱨᱟ ᱟᱨ ᱢᱤᱫ ᱦᱚᱲ ᱪᱮᱫ ᱞᱮᱠᱟᱨᱮ ᱛᱚᱨᱟᱣᱟᱭ ᱚᱱᱟ ᱞᱟᱹᱜᱤᱫᱼᱛᱮ ᱱᱤᱡᱮᱨ ᱦᱚᱲ ᱛᱟᱦᱮᱸ ᱫᱚᱨᱠᱟᱨ ᱡᱟᱦᱟᱸ ᱚᱞᱜᱩᱨᱩ ᱜᱚᱢᱠᱮ ᱚᱞᱮ ᱩᱰᱩᱠ ᱠᱮᱜᱼᱟ ᱚᱱᱟ ᱯᱟᱥᱱᱟᱣ ᱞᱟᱹᱜᱤᱫ ᱟᱹᱰᱤ ᱟᱭᱢᱟ ᱦᱚᱲ ᱟᱡ ᱪᱮᱞᱟ ᱠᱚᱭ ᱫᱚᱦᱚ ᱠᱮᱫ ᱠᱚᱣᱟ ᱩᱱᱠᱩ ᱟᱛᱮᱫ ᱚᱱᱟ ᱚᱞ ᱠᱚ ᱯᱟᱥᱱᱟᱣ ᱠᱮᱜᱼᱟ ᱫᱤᱥᱚᱢ ᱦᱚᱲ ᱠᱚ ᱵᱟᱲᱟᱭ ᱦᱚᱪᱚᱠᱮᱫ ᱠᱚᱣᱟ ᱚᱱᱠᱟᱜᱮ ᱱᱤᱡᱮᱨᱟᱜ ᱢᱚᱱ ᱱᱤᱛᱚᱜ ᱚᱞ ᱪᱤᱠᱤ ᱚᱞᱪᱤᱠᱤ ᱛᱮᱦᱚᱸ ᱟᱥᱮᱠᱟ ᱵᱨᱟᱱᱪ ᱟᱥᱮᱟ ᱜᱳᱴᱟ ᱪᱟᱞᱟᱣᱮᱱᱟ ᱤᱛᱩᱱ ᱟᱥᱲᱟ ᱚᱱᱟ ᱠᱚᱨᱮ ᱦᱚᱸ ᱢᱟᱪᱮᱛ ᱮ ᱛᱟᱦᱮᱱ ᱠᱟᱱᱟ ᱚᱱᱟ ᱥᱟᱶᱛᱮ ᱟᱪᱮᱛᱤᱭᱟᱹ ᱠᱚ ᱛᱟᱦᱮᱱ ᱠᱟᱱᱟ ᱢᱟᱪᱮᱛ ᱟᱪᱮᱛᱤᱭᱟᱹ ᱠᱚ ᱞᱟᱹᱭᱟᱜ ᱠᱚᱨᱮ ᱡᱟᱦᱟᱸ ᱠᱚ ᱪᱮᱫ ᱤᱫᱤ ᱠᱮᱜᱼᱟ ᱩᱱᱠᱩ ᱦᱚᱸ ᱟᱨᱦᱚᱸ ᱟᱨᱦᱚᱸ ᱟᱠᱚ ᱦᱩᱰᱤᱧ ᱠᱚ ᱟᱨᱦᱚᱸᱠᱚ ᱥᱤᱠᱷᱱᱟᱹᱛ ᱤᱫᱤᱭᱮᱫ ᱠᱚᱣᱟ ᱚᱱᱠᱟ ᱪᱟᱹᱞᱩ ᱟᱠᱟᱱᱟ ᱟᱫᱚ ᱱᱤᱡᱮᱨᱟᱜ ᱤᱧᱟᱹᱜ ᱢᱚᱱᱮ ᱨᱮᱫᱚ ᱱᱚᱝᱠᱟ ᱦᱮᱡ ᱟᱠᱟᱱᱟ ᱤᱧ ᱡᱟᱦᱟᱸᱧ ᱠᱚᱨᱟᱣ ᱟᱹᱜᱩᱭᱮᱫ ᱛᱟᱦᱮᱸ ᱟᱞᱮ ᱡᱟᱦᱟᱸ ᱟᱥᱮᱠᱟ ᱵᱨᱟᱱᱪ ᱞᱮ ᱠᱚᱨᱟᱣ ᱟᱹᱜᱩᱭᱮᱫ ᱛᱟᱦᱮᱱ ᱟᱞᱮᱞᱮ ᱛᱚᱨᱟᱣ ᱟᱹᱜᱩᱭᱮᱫ ᱛᱟᱦᱮᱱ ᱚᱱᱟ ᱯᱚᱨᱮ ᱟᱨᱦᱚᱸ ᱱᱤᱛᱚᱜ ᱟᱞᱮᱨᱮᱱ ᱠᱷᱚᱱ ᱟᱞᱮ ᱨᱮᱱ ᱱᱤᱡᱮᱨ ᱦᱚᱲ ᱢᱮᱱᱟᱜ ᱠᱚᱣᱟ ᱩᱱᱠᱩ ᱯᱟᱹᱨᱤ ᱠᱚ ᱪᱟᱹᱞᱩ ᱠᱟᱜᱼᱟ ᱱᱚᱝᱠᱟ ᱜᱮ ᱱᱚᱣᱟᱫᱚ ᱞᱮᱛᱟᱲ ᱛᱟᱦᱮᱱ ᱜᱮᱭᱟ ᱟᱨ ᱠᱚᱨᱟᱣ ᱟᱹᱜᱩᱜ ᱜᱮᱭᱟ ᱱᱚᱣᱟᱫᱚ ᱯᱟᱥᱱᱟᱣ ᱛᱟᱦᱮᱱ ᱜᱮᱭᱟ ᱟᱨ ᱱᱚᱣᱟ ᱠᱚᱫᱚ ᱥᱤᱠᱷᱱᱟᱹᱛ ᱦᱩᱭᱩᱜ ᱜᱮᱭᱟ ᱱᱚᱝᱠᱟ ᱜᱮ ᱱᱚᱣᱟᱫᱚ ᱞᱮᱛᱟᱲ ᱛᱟᱦᱮᱸ ᱠᱚᱜ ᱜᱮᱭᱟ ᱡᱟᱦᱟᱱᱟᱜ ᱜᱮ ᱚᱞ ᱵᱟᱲᱟᱭ ᱠᱷᱟᱱ ᱨᱳᱞ ᱢᱚᱰᱮᱞ ᱢᱮᱱᱟᱜᱼᱟ ᱡᱟᱦᱟᱸᱭ ᱠᱚ ᱱᱤᱡᱮᱨᱟᱜ ᱠᱟᱹᱢᱤ ᱟᱨ ᱢᱤᱫ ᱦᱚᱲ ᱚᱱᱠᱟ ᱛᱮᱠᱚ ᱱᱤᱡᱮᱨ ᱦᱚᱲ ᱜᱮᱠᱚ ᱚᱱᱟᱠᱚ ᱞᱟᱦᱟᱭᱮᱫᱼᱟ ᱠᱟᱹᱢᱤ ᱨᱮᱠᱚ ᱫᱷᱩᱨᱟᱹᱜ ᱠᱟᱱᱛᱮ ᱚᱱᱟ ᱯᱩᱨᱟᱹᱣᱮᱫᱼᱟᱠᱚ ᱚᱱᱠᱟ ᱱᱚᱣᱟᱫᱚ ᱞᱮᱛᱟᱲ ᱛᱟᱦᱮᱱ ᱜᱮᱭᱟ ᱛᱟᱦᱮᱸ ᱟᱹᱜᱩᱜ ᱜᱮᱭᱟ ᱟᱨ ᱪᱟᱹᱞᱩ ᱛᱟᱦᱮᱱᱟ ᱱᱚᱣᱟ ᱠᱚᱫᱚ ᱱᱚᱝᱠᱟᱜᱮ